ᱦᱮᱸ ᱦᱮᱞᱳ ᱦᱮᱸ ᱱᱚᱜᱼᱚᱸᱭ ᱢᱤᱫ ᱠᱟᱹᱴᱤᱡ ᱢᱟᱲᱟᱝ ᱜᱮ ᱟᱢ ᱴᱷᱮᱱ ᱠᱷᱚᱱ ᱫᱚᱥᱴᱤ ᱵᱤᱞᱤᱧ ᱟᱹᱜᱩ ᱠᱮᱫᱟ ᱛᱚ ᱢᱚᱬᱮ ᱜᱚᱴᱮᱡ ᱛᱚ ᱠᱷᱟᱨᱟᱯ ᱜᱮᱛᱟᱢᱟ ᱱᱚᱝᱠᱟ ᱠᱟᱛᱮ ᱟᱨᱚ ᱦᱚᱲ ᱡᱟᱹᱱᱤᱡ ᱮᱢ ᱮᱲᱮᱭᱮᱫ ᱠᱚᱣᱟ ᱵᱟᱝ ᱵᱟᱝ ᱢᱚᱬᱮ ᱜᱚᱴᱮᱡ ᱵᱚᱞᱚ ᱟᱢᱟᱜ ᱤᱭᱟᱹ ᱜᱮᱭᱟ ᱠᱷᱟᱨᱟᱯ ᱜᱮᱭᱟ ᱚᱱᱠᱟ ᱠᱟᱛᱮ ᱟᱨᱚ ᱛᱤᱱᱟᱹᱜ ᱦᱚᱲ ᱪᱚᱢ ᱤᱭᱟᱹᱣ ᱠᱟᱫ ᱠᱚᱣᱟᱢ ᱵᱷᱟᱬ ᱠᱟᱫ ᱠᱚᱣᱟᱢ ᱢᱚᱱᱮ ᱦᱚᱭ ᱱᱚᱝᱠᱟ ᱫᱚ ᱟᱞᱚᱢ ᱤᱭᱟᱹ ᱭᱟ ᱦᱮᱸ ᱢᱚᱬᱮ ᱜᱚᱴᱮᱡ

ᱟᱪᱪᱷᱟ ᱢᱚᱬᱮ ᱜᱚᱴᱮᱡ ᱢᱚᱬᱮ ᱜᱚᱴᱮᱡ ᱦᱮᱸ ᱟᱪᱪᱷᱟ ᱱᱚᱝᱠᱟ ᱵᱩᱡᱽ ᱫᱚᱧ ᱵᱩᱡᱽ ᱮᱫᱟ ᱟᱨᱚ ᱱᱚᱝᱠᱟ ᱠᱟᱛᱮ ᱛᱟᱦᱚᱞᱮ ᱟᱢᱫᱚᱢ ᱛᱤᱱᱟᱹᱜ ᱪᱚ ᱱᱚᱝᱠᱟᱢ ᱮᱢ ᱵᱟᱲᱟᱣᱟᱠᱟᱫ ᱠᱚ ᱱᱚᱝᱠᱟ ᱟᱞᱚᱢ ᱴᱷᱤᱠ ᱟᱪᱷᱮ ᱦᱮᱸ ᱦᱮᱸ ᱚᱱᱟ ᱦᱮᱸ ᱛᱟᱦᱚᱞᱮ ᱚᱱᱟ ᱢᱚᱬᱮ ᱜᱚᱴᱮᱡ ᱫᱚᱢ ᱵᱟᱹᱲᱤᱡ ᱠᱟᱱᱟ ᱚᱱᱟ ᱨᱮᱱᱟᱜ ᱛᱟᱦᱚᱞᱮᱢ ᱵᱮᱵᱚᱥᱛᱟᱭ ᱫᱟᱛᱚ ᱦᱮᱸ ᱦᱮᱸᱛᱚ ᱴᱷᱤᱠ ᱜᱮᱭᱟ ᱦᱮᱸ ᱵᱟᱝ ᱵᱟᱝ ᱵᱟᱹᱧ ᱞᱟᱹᱭᱟᱠᱚᱣᱟ ᱦᱚᱲ ᱠᱚᱫᱚ ᱛᱟᱦᱚᱞᱮ ᱦᱮᱸ ᱦᱮᱸ ᱴᱷᱤᱠ ᱟᱪᱷᱮ ᱦᱮᱸ ᱪᱟᱞᱟᱜᱼᱟᱹᱧ ᱛᱟᱦᱚᱞᱮ ᱦᱮᱸ ᱢᱟ ᱫᱚᱦᱚᱭᱫᱤᱧ ᱛᱚᱵᱮ